ᱟᱵᱚ ᱦᱚᱲ ᱦᱚᱯᱚᱱᱟᱜ ᱞᱟᱠᱪᱟᱨ ᱮᱱᱮᱡ ᱥᱮᱨᱮᱧ ᱟᱹᱰᱤ ᱨᱚᱠᱚᱢᱟᱜ ᱢᱮᱱᱟᱜ ᱛᱟᱵᱚᱱᱟ ᱡᱮᱢᱚᱱ ᱫᱚᱝ ᱞᱟᱜᱽᱲᱮ ᱠᱟᱨᱟᱢ ᱢᱟᱜ ᱢᱚᱬᱮ ᱪᱷᱟᱹᱴᱭᱟᱨ ᱫᱚᱝ ᱵᱷᱟᱱᱰᱟᱱ ᱫᱚᱝ

ᱵᱮᱜᱟᱨ ᱵᱮᱜᱟᱨ ᱦᱮᱱᱟᱜ ᱛᱟᱵᱚᱱᱟ ᱠᱤᱱᱛᱩ ᱱᱚᱣᱟ ᱠᱚ ᱫᱤᱱ ᱫᱤᱱ ᱛᱮ ᱟᱫ ᱪᱟᱞᱟᱜ ᱠᱟᱱᱟ ᱱᱚᱣᱟ ᱞᱮᱠᱟᱛᱮ ᱟᱫᱚᱜ ᱠᱟᱱᱟ ᱱᱤᱛᱚᱜ ᱫᱚ ᱜᱤᱫᱽᱨᱟᱹ ᱠᱚ ᱚᱞᱚᱜ ᱯᱟᱲᱦᱟᱣ ᱥᱮᱫ ᱠᱚ ᱵᱷᱮᱡᱟᱭᱮᱫ ᱠᱚᱣᱟ ᱚᱱᱟ ᱛᱮ ᱟᱛᱳ ᱚᱲᱟᱜ ᱨᱮ ᱞᱟᱠᱪᱟᱨ ᱮᱱᱮᱡ ᱥᱮᱨᱮᱧ ᱵᱟᱝ ᱦᱩᱭᱩᱜ ᱠᱟᱱᱟ ᱚᱱᱟ ᱠᱷᱟᱹᱛᱤᱨ ᱟᱵᱚ ᱠᱚᱨᱮᱱ ᱜᱤᱫᱽᱨᱟᱹ ᱞᱟᱠᱪᱟᱨ ᱮᱱᱮᱡ ᱥᱮᱨᱮᱧ ᱵᱟᱝ ᱠᱚ ᱴᱷᱟᱹᱣᱠᱟᱹ ᱭᱮᱫᱟ ᱚᱞ ᱯᱟᱲᱦᱟᱣ ᱠᱷᱟᱹᱛᱤᱨ ᱟᱛᱳ ᱚᱲᱟᱜ ᱵᱟᱹᱜᱤ ᱠᱟᱛᱮᱜ ᱵᱟᱡᱟᱨ ᱥᱟᱦᱟᱨ ᱠᱚᱨᱮ ᱠᱚ ᱛᱟᱦᱮᱱ ᱠᱟᱱᱟ ᱟᱫᱚ ᱩᱱᱠᱩ ᱜᱤᱫᱽᱨᱟᱹ ᱫᱚ ᱟᱛᱳ ᱚᱲᱟᱜ ᱨᱮᱭᱟᱜ ᱞᱟᱠᱪᱟᱨ ᱮᱱᱮᱡ ᱥᱮᱨᱮᱧ ᱚᱠᱟ ᱦᱚᱸ ᱵᱟᱝ ᱠᱚ ᱧᱮᱞ ᱧᱟᱢ ᱮᱫᱟ ᱟᱫᱚ ᱱᱚᱣᱟ ᱞᱮᱠᱟᱛᱮ ᱟᱵᱚᱣᱟᱜ ᱞᱟᱠᱪᱟᱨ ᱥᱚᱲᱠᱚᱭ ᱮᱥᱮᱫ ᱟᱠᱟᱫ ᱛᱟᱵᱚᱱᱟ